ᱤᱧ ᱫᱚ ᱠᱟᱴᱤᱡ ᱵᱮᱞᱟ ᱨᱮᱫᱚ ᱟᱭᱢᱟ ᱜᱤᱧ ᱜᱟᱛᱮᱜ ᱠᱟᱱ ᱛᱟᱦᱮᱸᱱᱟ ᱡᱮᱢᱚᱱ ᱟᱞᱮ ᱫᱚ ᱠᱟᱴᱤᱡ ᱥᱚᱢᱚᱭ ᱫᱚᱞᱮ ᱜᱟᱛᱮᱜ ᱠᱟᱱ ᱛᱟᱦᱮᱸᱱᱟ ᱫᱷᱟᱯᱥᱟ ᱛᱟᱨᱯᱚᱨᱮ ᱚᱱᱮ ᱵᱚᱲᱤᱪᱩ ᱞᱮ ᱜᱟᱛᱮᱜ ᱠᱟᱱ ᱛᱟᱦᱮᱸᱱᱟ ᱟᱵᱟᱨ ᱞᱮ ᱜᱟᱛᱮᱜ ᱠᱟᱱ ᱛᱟᱦᱮᱸᱱᱟ ᱠᱷᱟᱹᱭ ᱠᱷᱟᱹᱡᱟᱹᱲᱤ ᱟᱨᱚ ᱚᱱᱠᱟ ᱜᱮ ᱩᱱᱠᱩ ᱠᱟᱴᱤᱡᱼᱠᱟᱴᱤᱡ ᱢᱟᱨᱵᱮᱞ ᱛᱮᱞᱮ ᱜᱟᱛᱮᱜ ᱠᱟᱱ ᱛᱟᱦᱮᱸᱱᱟ ᱚᱱᱠᱟ ᱜᱮ ᱟᱭᱢᱟ ᱠᱤᱪᱷᱩ ᱞᱮ ᱜᱟᱛᱮᱜ ᱠᱟᱱ ᱛᱟᱦᱮᱸᱱᱟ